ᱤᱧ ᱡᱟᱦᱟᱸ ᱴᱚᱴᱷᱟ ᱨᱤᱧ ᱛᱟᱦᱮᱱᱟ ᱚᱱᱟ ᱫᱚ ᱯᱩᱨᱵᱚ ᱵᱚᱨᱫᱷᱚᱢᱟᱱ ᱰᱤᱥᱴᱤᱠ ᱚᱱᱟ ᱴᱚᱴᱷᱟᱨ ᱨᱮ ᱠᱟᱞᱟ ᱠᱩᱡ ᱟᱨ ᱵᱳᱵᱟ ᱠᱚᱣᱟᱜ ᱤᱛᱩᱱ ᱟᱥᱲᱟ ᱫᱚ ᱟᱹᱰᱤ ᱟᱸᱴ ᱜᱮ ᱠᱚᱢ ᱜᱮᱭᱟ ᱚᱱᱟᱛᱮ ᱟᱞᱮᱫᱚ ᱟᱹᱰᱤ ᱟᱸᱴ ᱜᱮᱞᱮ ᱟᱱᱟᱴ ᱜᱮᱭᱟ ᱥᱤᱠᱷᱱᱟᱹᱛ ᱛᱮ ᱟᱫᱚ ᱟᱞᱮ ᱟᱹᱛᱩᱨᱮ ᱢᱟᱺᱡᱷᱤ ᱵᱟᱵᱟ ᱠᱚ ᱠᱩᱨᱩᱢᱩᱴᱩ ᱛᱮ ᱟᱞᱮ ᱢᱤᱫᱴᱮᱱ ᱢᱟᱺᱡᱷᱤ ᱛᱷᱟᱱ ᱨᱮ ᱠᱟᱹᱴᱤᱡ ᱠᱷᱟᱴᱚ ᱢᱟᱲᱟᱝ ᱚᱲᱟᱜ ᱠᱟᱜ ᱞᱮ ᱚᱱᱟ ᱚᱲᱟᱜ ᱨᱮ ᱟᱞᱮ ᱫᱚ ᱠᱟᱞᱟ ᱠᱩᱡ ᱥᱮ ᱵᱳᱵᱟ ᱠᱩᱡ ᱥᱤᱠᱷᱱᱟᱹᱛ ᱞᱮ ᱮᱢᱟ ᱠᱚᱣᱟ ᱠᱟᱞᱟ ᱠᱩᱡ ᱫᱚᱞᱮ ᱵᱩᱡᱷᱟᱹᱣ ᱦᱚᱪᱚ ᱠᱚᱣᱟ ᱡᱮ ᱪᱮᱫ ᱞᱮᱠᱟᱛᱮ ᱦᱟᱱᱛᱮ ᱥᱮ ᱱᱚᱛᱮ ᱞᱮ ᱵᱩᱡᱽ ᱦᱚᱪᱚ ᱠᱚᱣᱟ ᱟᱨ ᱵᱳᱵᱟ ᱠᱩᱡ ᱫᱚ ᱡᱮᱢᱚᱱ ᱥᱚᱨᱦᱟᱭ ᱨᱮ ᱫᱟᱸᱥᱟᱭ ᱨᱮ ᱠᱟᱨᱟᱢ ᱨᱮ ᱪᱮᱫ ᱞᱮᱠᱟ ᱨᱩ ᱟᱲᱟᱝ ᱦᱩᱭᱩᱜᱼᱟ ᱚᱱᱟ ᱠᱚᱞᱮ ᱵᱩᱡᱷᱟᱹᱣ ᱦᱚᱪᱚ ᱠᱚᱣᱟ ᱥᱟᱰᱮ ᱟᱸᱡᱚᱢ ᱛᱮ ᱚᱱᱟᱛᱮ ᱟᱞᱮ ᱥᱮᱫ ᱨᱮ ᱡᱩᱫᱤ ᱱᱚᱝᱠᱟ ᱤᱛᱩᱱ ᱟᱥᱲᱟ ᱵᱮᱥᱤ ᱡᱟᱹᱥᱛᱤ ᱦᱩᱭ ᱞᱮᱱᱠᱷᱟᱱ ᱟᱹᱰᱤ ᱟᱸᱴᱜᱮ ᱵᱷᱟᱹᱜᱤᱜᱼᱟ ᱠᱟᱞᱟ ᱠᱚ ᱥᱮ ᱵᱳᱵᱟ ᱠᱚ ᱦᱚᱸ ᱥᱤᱠᱷᱱᱟᱹᱛ ᱠᱚ ᱧᱟᱢ ᱫᱟᱲᱮᱭᱟᱜᱼᱟ